ᱟᱞᱮᱭᱟᱜ ᱤᱥᱴᱳᱵᱷ ᱛᱮᱦᱮᱸᱠᱟᱱᱟ ᱟᱞᱮ ᱚᱲᱟᱜ ᱨᱮᱭᱟᱜ ᱟᱫᱚ ᱚᱱᱟᱫᱚ ᱠᱮᱨᱟᱥᱤᱱ ᱥᱩᱱᱩᱢ ᱫᱩᱞ ᱠᱟᱛᱮᱫᱜᱮ ᱚᱱᱟᱫᱚ ᱡᱩᱞ ᱦᱩᱭᱩᱜᱼᱟ ᱟᱨ ᱮᱛᱮᱫ ᱠᱮᱨᱟᱥᱤᱱ ᱫᱩᱞ ᱥᱩᱱᱩᱢ ᱫᱩᱞ ᱠᱟᱛᱮᱫ ᱯᱟᱢ ᱠᱟᱛᱮᱫ ᱜᱮ ᱚᱱᱟᱫᱚ ᱡᱩᱞ ᱦᱩᱭᱩᱜᱼᱟ ᱟᱫᱚ ᱚᱱᱟᱫᱚ ᱤᱧ ᱢᱮᱱᱮᱫᱟ ᱚᱱᱟᱫᱚ ᱵᱟᱝ ᱵᱷᱟᱜᱮᱭᱟ ᱪᱮᱫᱟᱜ ᱵᱟᱝ ᱵᱷᱟᱜᱮᱭᱟ ᱢᱟᱱᱮ ᱥᱩᱱᱩᱢ ᱦᱚᱸ ᱪᱷᱤᱞᱠᱟᱹᱣ ᱚᱰᱳᱝ ᱦᱚᱸ ᱦᱩᱭ ᱫᱟᱲᱮᱜᱼᱟ ᱟᱨ ᱚᱱᱟᱦᱚᱸ ᱚᱥᱩᱵᱤᱛᱟ ᱦᱩᱭᱩᱜᱼᱟ ᱥᱩᱱᱩᱢ ᱡᱩᱫᱤ ᱪᱷᱤᱞᱠᱟᱹᱣ ᱚᱰᱳᱝᱞᱮᱱ ᱠᱷᱟᱡ ᱡᱩᱞᱩᱜᱼᱟ ᱚᱱᱟᱛᱮᱧ ᱢᱮᱱᱫᱟ ᱵᱟᱝ ᱵᱷᱟᱜᱮᱭᱟ ᱟᱨ ᱡᱟᱹᱥᱛᱤᱧᱚᱜ ᱦᱚᱲ ᱯᱮᱲᱟ ᱠᱩᱴᱩᱢᱠᱚᱠᱚ ᱦᱮᱡᱞᱮᱱ ᱠᱷᱟᱡ ᱫᱟᱠᱟᱼᱩᱛᱩ ᱠᱚ ᱦᱚᱸ ᱚᱱᱟᱨᱮᱫ ᱵᱟᱝ ᱤᱥᱤᱱᱚᱜᱼᱟ ᱩᱱᱟᱹᱜ ᱰᱷᱮᱨᱫᱚ ᱟᱨ ᱚᱱᱟᱛᱮᱧ ᱢᱮᱱᱮᱫᱟ ᱥᱴᱳᱵᱷ ᱫᱚ ᱵᱟᱝ ᱵᱷᱟᱜᱮ ᱠᱟᱱᱟ ᱟᱨ ᱥᱟᱦᱟᱱᱛᱮ ᱠᱷᱟᱡᱫᱚ ᱡᱟᱦᱟᱸᱛᱤᱱᱟᱹᱜ ᱯᱮᱲᱟᱼᱠᱩᱴᱩᱢᱠᱚ ᱦᱟᱹᱡᱩᱜᱼᱟ ᱡᱩᱜᱟᱹᱲ ᱠᱮᱫᱟᱢ ᱧᱟᱢ ᱟᱹᱜᱩ ᱠᱟᱛᱮᱫ ᱚᱱᱟᱛᱮᱫᱚ ᱡᱟᱦᱟᱸ ᱛᱤᱱᱟᱹᱜ ᱯᱮᱲᱟᱼᱠᱩᱴᱩᱢ ᱞᱟᱹᱜᱤᱫᱜᱮ ᱟᱨ ᱚᱱᱟᱠᱚᱫᱚ ᱟᱹᱰᱤ ᱩᱥᱟᱹᱨᱟᱜᱮ ᱤᱥᱤᱱᱚᱜᱼᱟ ᱢᱟᱱᱮ ᱥᱴᱳᱵᱷ ᱠᱷᱚᱡᱫᱚ ᱚᱱᱟᱫᱚ ᱟᱹᱰᱤ ᱩᱥᱟᱹᱨᱟᱜᱮ ᱤᱥᱤᱱᱵᱟᱲᱟ ᱜᱚᱞᱚᱜᱼᱟ ᱚᱱᱟᱛᱮᱧ ᱢᱮᱱᱫᱟ ᱚᱱᱟ ᱠᱷᱚᱡᱫᱚ ᱥᱮᱸᱜᱮᱞ ᱥᱟᱦᱟᱱ ᱥᱟᱠᱟᱢ ᱧᱟᱢ ᱠᱟᱛᱮᱫ ᱫᱟᱠᱟᱼᱩᱛᱩ ᱚᱱᱟᱜᱮ ᱥᱩᱵᱤᱛᱟ ᱠᱟᱱᱟ ᱥᱮ ᱚᱱᱟᱜᱮ ᱢᱚᱡᱽ ᱠᱟᱱᱟ ᱚᱱᱟᱫᱚ ᱵᱟᱝ ᱢᱚᱡᱽ ᱠᱟᱱᱟ ᱚᱱᱟᱜᱮᱧ ᱞᱟᱹᱭ ᱮᱫᱟ